ᱤᱧ ᱫᱚ ᱨᱟᱡᱽ ᱢᱤᱥᱛᱤᱨᱤᱧ ᱠᱟᱹᱢᱤᱭᱟ ᱫᱤᱭᱮ ᱡᱮᱞᱮᱠᱟ ᱟᱞᱮ ᱥᱮᱛᱟᱜ ᱨᱮᱞᱮ ᱩᱰᱩᱠᱚᱜᱼᱟ ᱟᱹᱭᱩᱵ ᱟᱵᱟᱨ ᱥᱮᱛᱟᱜ ᱨᱮ ᱟᱴ ᱴᱟ ᱥᱚᱢᱚᱭ ᱞᱟᱜᱟᱜᱼᱟ ᱠᱟᱹᱢᱤ ᱨᱟᱡᱽ ᱢᱤᱥᱛᱤᱨᱤ ᱪᱮᱫ ᱞᱮᱠᱟ ᱢᱟᱱᱮ ᱪᱮᱫ ᱞᱮᱠᱟ ᱪᱟᱞᱟᱣ ᱠᱟᱛᱮᱫ ᱱᱮᱛᱟᱨ ᱫᱚ ᱮᱴᱟᱜ ᱠᱚᱱᱴᱨᱟᱠᱴᱟᱨ ᱨᱮᱞᱮ ᱠᱟᱹᱢᱤᱭᱮᱫᱟ ᱪᱟᱞᱟᱣ ᱠᱟᱛᱮᱫ ᱮᱴᱟᱜ ᱠᱚᱱᱴᱨᱟᱠᱴᱟᱨ ᱨᱮ ᱞᱮᱵᱟᱨ ᱢᱤᱥᱛᱤᱨᱤ ᱡᱚᱛᱚᱜᱮ ᱢᱮᱱᱟᱜ ᱞᱮᱭᱟ ᱛᱟᱨᱯᱚᱨᱮ ᱛᱟᱞᱟ ᱜᱟᱹᱛᱷᱱᱤ ᱞᱮᱠᱷᱟᱱ ᱫᱚᱞᱮ ᱠᱩᱲᱤ ᱪᱚᱵᱵᱤᱥ ᱠᱚᱲᱟᱭ ᱜᱤᱛᱤᱞ ᱞᱮ ᱜᱤᱰᱤ ᱠᱮᱫ ᱜᱮ ᱟᱨ ᱢᱤᱫ ᱵᱚᱥᱛᱟ ᱥᱤᱢᱮᱴ ᱛᱟᱨᱯᱚᱨᱮ ᱜᱟᱹᱛᱷᱱᱤ ᱢᱟᱪᱟᱭᱟᱞᱮ ᱛᱟᱨᱯᱚᱨᱮ ᱜᱟᱹᱛᱷᱱᱤᱭᱟᱞᱮ ᱢᱚᱡᱽ ᱜᱮ ᱱᱩᱠᱤᱱ ᱵᱟᱨᱭᱟ ᱢᱤᱥᱛᱤᱨᱤ ᱯᱮᱭᱟ ᱦᱮᱞᱯᱟᱨ ᱞᱟᱜᱟᱜᱼᱟ ᱚᱱᱟᱨᱮ ᱛᱟᱨᱯᱚᱨᱮ ᱱᱤᱛᱚᱜ ᱫᱚ ᱥᱮ ᱱᱚᱝᱠᱟ ᱯᱨᱚᱛᱷᱚᱢ ᱫᱚ ᱚᱲᱟᱜ ᱮᱢ ᱵᱮᱱᱟᱣ ᱠᱷᱟᱱ ᱫᱚ ᱢᱤᱫᱴᱮᱱ ᱰᱚᱭᱨᱤᱝ ᱞᱟᱜᱟᱜᱼᱟ ᱤᱭᱟᱹ ᱩᱱᱠᱩ ᱤᱧᱡᱤᱱᱤᱭᱟᱨ ᱠᱚ ᱢᱮᱛᱟ ᱠᱚᱣᱟ ᱟᱵᱚ ᱫᱚ ᱫᱤᱠᱩ ᱫᱚ ᱤᱧᱡᱤᱱᱤᱭᱟᱨ ᱟᱵᱚ ᱦᱚᱸ ᱤᱧᱡᱤᱱᱤᱭᱟᱨ ᱠᱚ ᱢᱮᱛᱟ ᱠᱚᱣᱟ ᱤᱧᱡᱤᱱᱤᱭᱟᱨ ᱞᱳᱰ ᱚᱭᱨᱤᱝ ᱠᱚ ᱢᱤᱫᱴᱮᱱ ᱰᱚᱭᱨᱤᱝ ᱠᱟᱛᱮᱫ ᱞᱟᱣᱟᱰ ᱦᱩᱭᱩᱜᱼᱟ ᱞᱟᱣᱟᱰ ᱠᱟᱛᱮᱫ ᱢᱤᱫᱴᱮᱱ ᱚᱲᱟᱜ ᱫᱚ ᱵᱮᱱᱟᱣ ᱜᱮ ᱞᱟᱜᱟᱼᱟ ᱞᱟᱣᱟᱰ ᱠᱟᱛᱮᱫ ᱫᱤᱭᱮ ᱞᱟᱣᱟᱰ ᱦᱩᱭᱩᱜᱼᱟ ᱫᱟᱜ ᱟᱹᱧ ᱥᱩᱛᱟᱹᱢ ᱛᱮ ᱴᱟᱸᱜᱟᱣ ᱠᱮᱫ ᱜᱮ ᱚᱲᱟᱜ ᱪᱮᱫ ᱞᱮᱠᱟᱢ ᱚᱲᱟᱜᱟ ᱴᱟᱸᱜᱟᱣ ᱵᱟᱲᱟ ᱠᱟᱛᱮᱫ ᱫᱤᱭᱮ ᱡᱟᱦᱟᱸ ᱴᱷᱮᱱ ᱯᱤᱞᱟᱨ ᱦᱩᱭᱩᱜᱼᱟ ᱚᱱᱠᱟ ᱚᱱᱠᱟᱛᱮ ᱢᱤᱫᱴᱮᱱ ᱡᱚᱝᱥᱚᱝ ᱞᱮᱠᱟ ᱦᱩᱭᱩᱜᱼᱟ ᱥᱩᱛᱟᱹᱢ ᱡᱟᱦᱟᱸ ᱴᱷᱮᱱ ᱤᱭᱟᱹ ᱚᱱᱟᱯᱚᱨ ᱚᱰᱮ ᱠᱷᱩᱱᱴᱤᱢ ᱵᱤᱫ ᱠᱮᱫᱟ ᱛᱟᱨᱯᱚᱨᱮ ᱚᱱᱟ ᱪᱩᱱ ᱮᱢ ᱢᱟᱨᱟᱣ ᱠᱮᱫᱟ ᱪᱩᱱ ᱪᱩᱱ ᱠᱷᱚᱲᱤᱢᱟᱴᱤ ᱡᱟᱦᱟᱸ ᱫᱚᱠᱚ ᱢᱮᱛᱟᱜ ᱠᱷᱚᱲᱤ ᱢᱟᱴᱤᱢ ᱢᱟᱨᱟᱣ ᱠᱮᱫᱟ ᱫᱤᱭᱮ ᱫᱟᱜᱟ ᱠᱮᱫᱟᱢ ᱫᱟᱜᱟ ᱠᱟᱛᱮᱫ ᱦᱚᱲᱮᱢ ᱟᱹᱜᱩ ᱠᱮᱫ ᱠᱚᱣᱟ ᱦᱚᱲ ᱟᱹᱜᱩ ᱠᱟᱛᱮᱫ ᱦᱚᱲ ᱟᱹᱜᱩ ᱠᱟᱛᱮᱫ ᱞᱟ ᱚᱱᱟ ᱯᱤᱞᱟ ᱯᱟᱸᱪ ᱵᱟᱭ ᱯᱟᱸᱪ ᱠᱚ ᱜᱟᱰᱟᱭᱟ ᱠᱷᱟᱞ ᱟᱠᱚ ᱠᱷᱟᱞ ᱠᱟᱛᱮᱫ ᱠᱷᱟᱞ ᱠᱟᱛᱮᱫ ᱚᱱᱟ ᱯᱚᱨ ᱢᱤᱫᱴᱮᱱ ᱵᱮᱥ ᱥᱮ ᱵᱮᱥ ᱞᱮᱠᱟ ᱵᱮᱱᱟᱜᱼᱟ ᱚᱱᱟ ᱯᱚᱨᱮ ᱡᱟᱹᱞᱤᱢ ᱛᱚᱞ ᱠᱮᱫᱟ ᱨᱚᱰ ᱨᱚᱰ ᱟᱹᱜᱩ ᱠᱮᱫᱟᱵᱚᱱ ᱨᱚᱰ ᱛᱚᱞ ᱠᱟᱛᱮ ᱡᱟᱹᱞᱤ ᱛᱚᱞ ᱛᱚᱞ ᱠᱟᱛᱮᱫ ᱛᱟᱨᱯᱚᱨᱮ ᱯᱤᱞᱟᱨ ᱚᱰᱮ ᱠᱚ ᱨᱟᱠᱟᱵᱟ ᱯᱤᱞᱟᱨ ᱨᱟᱠᱟᱵᱽ ᱠᱟᱛᱮᱫ ᱟᱨᱵᱚᱱ ᱰᱷᱟᱞᱟᱭ ᱰᱷᱟᱞᱟᱭ ᱠᱮᱫ ᱜᱮ ᱞᱟᱛᱟᱨ ᱨᱮᱫᱚ ᱰᱷᱟᱞᱟᱭ ᱠᱟᱛᱮᱫ ᱪᱷᱚᱭ ᱵᱟᱭ ᱪᱷᱚᱭ ᱵᱟᱭ ᱢᱤᱫ ᱯᱷᱩᱴ ᱠᱟᱛᱮᱫ ᱰᱷᱟᱞᱟᱭ ᱛᱟᱨᱯᱚᱨ ᱛᱤᱱᱟᱹᱜ ᱯᱤᱞᱟᱨ ᱤᱱᱟᱹᱜ ᱜᱳᱴᱟᱜᱮ ᱠᱚᱱᱟ ᱠᱚᱱᱟ ᱛᱤᱱᱟᱹᱜ ᱯᱤᱞᱟᱨ ᱦᱩᱭᱩᱜ ᱚᱲᱟᱜ ᱨᱮ ᱚᱱᱠᱟ ᱜᱮ ᱚᱱᱠᱟ ᱚᱲᱟᱜ ᱵᱮᱱᱟᱣ ᱠᱟᱛᱮᱫ ᱛᱟᱭᱱᱚᱢ ᱛᱮ ᱪᱮᱛᱟᱱ ᱨᱮ ᱜᱤᱛᱤᱞᱮᱢ ᱵᱷᱚᱨᱟᱴ ᱠᱮᱫᱟ ᱜᱤᱛᱤᱞ ᱵᱷᱚᱨᱟᱴ ᱠᱟᱛᱮᱫ ᱚᱱᱟ ᱫᱚ ᱯᱷᱟᱨᱥᱴ ᱫᱟᱜ ᱵᱚᱱ ᱢᱟᱨᱟᱣ ᱟᱫᱟ ᱚᱱᱟ ᱯᱚᱨ ᱫᱟᱜ ᱢᱟᱨᱟᱣ ᱠᱟᱛᱮᱫ ᱟᱫᱚ ᱚᱱᱟ ᱯᱚᱨ ᱢᱤᱫᱴᱮᱱ ᱚᱱᱟ ᱯᱤᱞᱟᱨ ᱯᱚᱨ ᱯᱤᱞᱟᱨ ᱢᱤᱫᱴᱮᱱ ᱤᱭᱟᱹᱭ ᱦᱩᱭᱩᱜᱼᱟ ᱞᱟᱭᱤᱱ ᱦᱩᱭᱩᱜᱼᱟ ᱢᱤᱫᱴᱮᱱ ᱞᱟᱭᱤᱱ ᱠᱮᱫᱟ ᱵᱚᱱ ᱞᱟᱭᱤᱱ ᱠᱟᱛᱮ ᱚᱲᱟᱜ ᱚᱲᱟᱜ ᱵᱚᱱ ᱜᱳᱴᱟ ᱪᱷᱚᱠ ᱪᱮᱫ ᱞᱮᱠᱟ ᱢᱟᱯ ᱦᱟᱱᱛᱮ ᱱᱟᱛᱮ ᱜᱳᱴᱟᱵᱚᱱ ᱢᱟᱯ ᱠᱮᱫᱟ ᱡᱚᱛ ᱠᱚᱱᱟᱜᱮ ᱴᱷᱤᱠ ᱫᱚᱨᱠᱟᱨᱟ ᱡᱚᱛ ᱠᱳᱱᱟ ᱜᱮ ᱢᱤᱫ ᱢᱟᱯ ᱫᱚᱨᱠᱟᱨᱟ ᱢᱤᱫ ᱢᱟᱯ ᱠᱟᱛᱮᱫ ᱡᱚᱛᱚ ᱴᱷᱤᱠ ᱛᱟᱦᱮᱸ ᱞᱮᱱᱠᱷᱟᱱ ᱦᱩᱭᱱᱟ ᱠᱷᱟᱸᱪᱟ ᱨᱚᱰ ᱵᱚᱱ ᱛᱚᱞ ᱠᱮᱫᱟ ᱨᱚᱰ ᱛᱚᱞ ᱠᱟᱛᱮᱫ ᱨᱚᱰ ᱛᱚᱞ ᱠᱟᱛᱮᱫ ᱵᱚᱱ ᱚᱲᱟᱜ ᱯᱟᱴᱟᱵᱚᱱ ᱢᱟᱨᱟᱣ ᱠᱮᱫᱟ ᱯᱟᱴᱟ ᱫᱚ ᱮᱱᱛᱮᱫ ᱰᱷᱟᱞᱟᱭ ᱠᱮᱫᱟᱵᱚᱱ ᱛᱟᱨᱯᱚᱨᱮ ᱚᱱᱟ ᱯᱚᱨ ᱚᱲᱟᱜ ᱨᱟᱠᱟᱵ ᱮᱱᱟ ᱚᱱᱟ ᱯᱚᱨ ᱜᱟᱹᱛᱷᱱᱤ ᱠᱮᱫᱟ ᱵᱚᱱ ᱜᱟᱹᱛᱷᱱᱤ ᱠᱟᱛᱮᱫ ᱰᱷᱟᱞᱟᱭ ᱜᱟᱹᱛᱷᱱᱤ ᱠᱟᱛᱮᱫ ᱢᱤᱫᱴᱮᱱ ᱤᱭᱟᱹ ᱥᱤᱞᱮᱴ ᱦᱩᱭᱩᱜᱼᱟ ᱤᱭᱟᱹ ᱢᱤᱫᱴᱮᱱ ᱯᱷᱞᱚᱠ ᱰᱷᱟᱞᱟᱭ ᱦᱩᱭᱩᱜᱼᱟ ᱜᱨᱟᱣᱩᱱᱰ ᱞᱮᱵᱮᱞ ᱞᱮᱵᱮᱞ ᱛᱮ ᱛᱟᱨᱯᱚᱨᱮ ᱫᱟᱜ ᱢᱟᱨᱟᱣ ᱠᱟᱛᱮᱫ ᱵᱷᱚᱨᱟᱴ ᱠᱟᱛᱮᱫ ᱛᱟᱨᱯᱚᱨᱮ ᱡᱟᱦᱟᱸᱱᱟᱜ ᱜᱮ ᱪᱷᱟᱭ ᱠᱷᱟᱡ ᱜᱤᱛᱤᱞ ᱮᱢ ᱵᱷᱚᱨᱟᱣ ᱠᱮᱫᱟ ᱵᱷᱚᱨᱟᱣ ᱠᱟᱛᱮᱫ ᱟᱫᱚ ᱨᱚᱰ ᱵᱚᱱ ᱛᱚᱞ ᱠᱮᱫᱟ ᱟᱫᱚ ᱤᱱᱟᱹᱯᱚᱨ ᱟᱫᱚ ᱪᱷᱚᱠ ᱚᱲᱟᱜ ᱨᱮᱱᱟᱜ ᱛᱩᱫᱩᱜᱼᱟ ᱚᱱᱟ ᱫᱚ ᱩᱭᱤᱱᱰᱳ ᱵᱚᱱ ᱞᱟᱹᱭᱮᱫ ᱛᱟᱦᱮᱱ ᱚᱱᱟ ᱡᱟᱭᱜᱟᱢ ᱪᱷᱚᱠ ᱠᱮᱫᱟ ᱚᱱᱠᱟ ᱜᱮᱢ ᱚᱲᱟᱜ ᱠᱮᱫᱟ ᱚᱲᱟᱜ ᱠᱟᱛᱮ ᱛᱳᱢᱟᱨ ᱤᱭᱟᱹ ᱦᱩᱭ ᱱᱟ ᱜᱳᱴᱟ ᱜᱟᱹᱛᱷᱱᱤ ᱜᱳᱴᱟ ᱯᱤᱞᱟᱨ ᱥᱮ ᱯᱤᱞᱟᱨ ᱵᱚᱱ ᱵᱮᱱᱟᱣ ᱫᱟᱲᱮᱭᱟᱜᱼᱟ ᱥᱮ ᱜᱟᱹᱛᱷᱱᱤ ᱠᱟᱛᱮᱫ ᱦᱚᱸ ᱯᱤᱞᱟᱨ ᱵᱚᱱ ᱰᱷᱟᱞᱟᱭ ᱫᱟᱲᱮᱭᱟᱜᱼᱟ ᱚᱱᱠᱟ ᱡᱟᱦᱟᱸ ᱞᱮᱠᱟᱜᱮ ᱢᱟᱱᱮ ᱯᱤᱞᱟᱨ ᱦᱤᱥᱟᱹᱵ ᱢᱟᱱᱮ ᱯᱤᱞᱟᱨ ᱜᱮᱵᱚᱱ ᱰᱷᱟᱞᱟᱭ ᱞᱟᱜᱟ ᱠᱮᱫᱟ ᱛᱟᱨᱯᱚᱨᱮ ᱜᱟᱹᱛᱷᱱᱤ ᱠᱮᱫᱟᱵᱚᱱ ᱚᱲᱟᱜ ᱫᱩᱣᱟᱹᱨ ᱡᱟᱦᱟᱸ ᱥᱮᱫ ᱦᱟᱱᱛᱮ ᱱᱟᱛᱮ ᱡᱟᱦᱟᱸ ᱠᱚ ᱨᱩᱢ ᱢᱮᱱᱟᱜᱼᱟ ᱢᱟᱯ ᱛᱮ ᱚᱱᱠᱟᱜᱮ ᱚᱱᱠᱟ ᱜᱮ ᱛᱩᱫᱩᱜᱼᱟ ᱚᱱᱟ ᱛᱩᱫ ᱠᱟᱛᱮᱫ ᱚᱱᱟ ᱜᱟᱹᱛᱷᱱᱤ ᱞᱤᱱᱴᱚᱱ ᱵᱚᱱ ᱰᱷᱟᱞᱟᱭ ᱠᱮᱫᱟ ᱞᱤᱱᱴᱚᱱ ᱰᱷᱟᱞᱟᱭ ᱠᱟᱛᱮᱫ ᱞᱤᱱᱴᱚᱱ ᱰᱷᱟᱞᱟᱭ ᱠᱟᱛᱮᱫ ᱵᱚᱱ ᱚᱲᱟᱜ ᱪᱷᱟᱸᱫ ᱨᱟᱠᱟᱵ ᱮᱱᱟ ᱪᱷᱟᱸᱫ ᱠᱟᱛᱮᱫ ᱫᱚ ᱰᱷᱟᱞᱟᱭ ᱠᱮᱫᱟᱵᱚᱱ ᱵᱟᱥ ᱚᱲᱟᱜ ᱦᱩᱭᱮᱱ ᱛᱟᱵᱳᱱᱟ